ᱵᱷᱟᱨᱚᱛ ᱨᱮᱭᱟᱜ ᱧᱩᱛᱩᱢᱟᱱ ᱪᱮᱱᱮᱞ ᱠᱚ ᱢᱚᱫᱷᱮ ᱨᱮᱫᱚ ᱢᱮᱱᱟᱜᱼᱟ ᱴᱩᱭᱮᱱ ᱴᱤ ᱯᱷᱳᱴ ᱤᱱᱴᱩ ᱥᱮᱵᱷᱮᱱ ᱮᱵᱤᱯᱤ ᱟᱱᱚᱱᱫᱚ ᱟᱡᱛᱚᱠ ᱮᱱ ᱰᱤ ᱴᱤ ᱵᱤ ᱱᱚᱝᱠᱟᱱᱟᱜ ᱠᱤᱪᱷᱩ ᱱᱤᱭᱩᱡ ᱪᱮᱱᱮᱞ ᱠᱚ ᱡᱟᱦᱟᱸ ᱫᱚ ᱥᱚᱨᱠᱟᱨ ᱦᱚᱸ ᱪᱮᱱᱮᱞ ᱢᱮᱱᱴᱮᱱ ᱢᱮᱱᱛᱮ ᱫᱚ ᱱᱚᱝᱠᱟᱭ ᱴᱤᱠᱟᱹᱣ ᱫᱚᱦᱚᱭᱮᱫᱟ ᱥᱚᱨᱠᱟᱨᱟᱜ ᱡᱟᱦᱟᱸᱱᱟᱜ ᱯᱳᱞᱤᱥᱤ ᱠᱤᱝᱵᱟ ᱜᱚᱵᱷᱚᱨᱢᱮᱱᱴ ᱡᱟᱦᱟᱸᱱᱟᱜ ᱱᱤᱭᱩᱡ ᱠᱚ ᱡᱚᱛᱚ ᱠᱷᱚᱱ ᱞᱟᱦᱟᱨᱮ ᱟᱭᱟᱜ ᱡᱟᱦᱟᱸ ᱥᱚᱨᱠᱟᱨᱤ ᱪᱮᱱᱮᱞ ᱠᱚ ᱡᱟᱦᱟᱸ ᱢᱮᱱᱟᱜᱼᱟ ᱚᱱᱟ ᱠᱚ ᱪᱮᱱᱮᱞ ᱨᱮ ᱚᱱᱠᱚ ᱱᱤᱭᱩᱡ ᱫᱚ ᱯᱚᱨᱛᱷᱚᱢ ᱨᱮᱵᱚ ᱧᱮᱞ ᱧᱟᱢᱟ ᱮᱵᱚᱝ ᱥᱚᱠᱟᱨᱟᱜ ᱠᱤᱪᱷᱩ ᱯᱚᱫᱚᱠᱷᱮᱯ ᱠᱚ ᱡᱟᱦᱟᱸ ᱠᱚ ᱵᱷᱟᱹᱜᱤ ᱞᱟᱹᱜᱤᱫ ᱦᱳᱠ ᱠᱤᱝᱵᱟ ᱥᱚᱨᱠᱟᱨ ᱡᱟᱦᱟᱸᱱᱟᱜ ᱡᱚᱱᱚᱛᱟ ᱡᱟᱱᱟᱣ ᱞᱟᱹᱜᱤᱫ ᱦᱚᱸ ᱠᱤᱪᱷᱩ ᱠᱤᱪᱷᱩ ᱪᱮᱱᱮᱞ ᱡᱟᱦᱟᱸᱨᱮ ᱟᱨᱠᱤ ᱯᱨᱚᱛᱷᱚᱢ ᱯᱨᱚᱛᱷᱚᱢ ᱡᱟᱱᱟᱣ ᱦᱩᱭᱩᱜᱼᱟ ᱚᱸᱰᱮᱫᱚ ᱚᱛᱷᱮᱱᱴᱤᱠ ᱮᱠᱫᱚᱢ ᱯᱤᱭᱳᱨ ᱱᱤᱭᱩᱡ ᱵᱚᱱ ᱧᱟᱢᱟ ᱚᱱᱠᱟ ᱠᱟᱛᱮᱫ ᱜᱮ ᱩᱱᱤᱭᱟᱜ ᱠᱟᱹᱢᱤ ᱦᱚᱨᱟ ᱠᱚ ᱠᱟᱹᱢᱤ ᱤᱫᱤ ᱠᱟᱛᱮᱫ ᱚᱱᱟᱠᱚ ᱱᱤᱭᱩᱡ ᱪᱮᱱᱮᱞ ᱠᱚᱫᱚᱭ ᱴᱤᱠᱟᱹᱣ ᱫᱚᱦᱚᱭᱮᱫᱟ